ᱦᱮᱞᱳ ᱵᱩᱫᱷᱟᱹ ᱵᱟᱹᱵᱩ ᱛᱮᱦᱮᱧ ᱪᱮᱫᱟᱜ ᱩᱱᱟᱹᱜ ᱫᱮᱹᱨᱤ ᱛᱮ ᱴᱨᱮᱱᱤᱝ ᱮᱢ ᱦᱮᱡ ᱟᱠᱟᱱᱟ ᱚ ᱟᱫᱚ ᱴᱟᱭᱤᱢ ᱫᱚ ᱡᱟᱦᱟᱸ ᱛᱟᱦᱮᱸᱫ ᱠᱟᱱᱟ ᱴᱟᱭᱤᱢ ᱫᱚ ᱚᱱᱟ ᱫᱚ ᱪᱮᱧᱡᱽ ᱟᱠᱟᱱᱟ ᱩᱱᱫᱚ ᱟᱫᱚ ᱚᱱᱟ ᱠᱚ ᱵᱟᱵᱤᱱ ᱵᱩᱡᱽ ᱟᱠᱟᱫᱟ ᱵᱟᱢ ᱧᱮᱞ ᱟᱠᱟᱫᱟ ᱦᱳᱭ ᱟᱫᱚ ᱚᱱᱠᱟ ᱡᱩᱫᱤ ᱩᱱᱟᱹᱜ ᱞᱮᱹᱴ ᱛᱮᱵᱮᱱ ᱦᱤᱡᱩᱜᱼᱟ ᱦᱤᱡᱩᱜ ᱟᱢ ᱛᱟᱦᱚᱞᱮ ᱱᱩᱠᱩ ᱜᱤᱫᱽᱨᱟᱹ ᱛᱚ ᱞᱟᱦᱟ ᱠᱷᱚᱱᱟᱜ ᱠᱚ ᱦᱮᱡ ᱟᱠᱟᱱᱟ ᱛᱟᱦᱚᱞᱮ ᱩᱱᱠᱩ ᱩᱱᱟᱹᱜ ᱠᱚ ᱴᱨᱮᱱᱤᱝ ᱮᱫᱟ ᱠᱚ ᱟᱨ ᱟᱢ ᱡᱩᱫᱤ ᱞᱮᱹᱴ ᱛᱮᱢ ᱦᱤᱡᱩᱜᱼᱟ ᱛᱟᱦᱚᱞᱮ ᱪᱤᱠᱟᱹᱛᱮ ᱩᱱᱟᱹᱜ ᱱᱩᱠᱩ ᱞᱮᱠᱟᱢ ᱴᱨᱮᱱᱤᱝ ᱫᱟᱲᱮᱜᱼᱟ ᱴᱟᱭᱤᱢ ᱡᱟᱦᱟᱸ ᱱᱚᱴᱟ ᱴᱟᱭᱤᱢ ᱮᱢ ᱦᱩᱭ ᱟᱠᱟᱱᱟ ᱚᱱᱟ ᱴᱟᱭᱤᱢ ᱫᱚ ᱵᱟᱝ ᱚᱱᱟ ᱛᱟᱲᱟ ᱛᱟᱲᱤ ᱧᱚᱜ ᱜᱮ ᱴᱟᱭᱤᱢ ᱫᱚ ᱮᱢ ᱦᱩᱭ ᱟᱠᱟᱱᱟ ᱱᱤᱛᱚᱝ ᱫᱚ ᱚᱱᱟ ᱴᱟᱭᱤᱢ ᱫᱚ ᱟᱴᱴᱟ ᱠᱷᱚᱱᱟᱜ

ᱟᱨ ᱪᱮᱹᱧᱡᱽ ᱟᱠᱟᱱᱟ ᱵᱚᱞᱛᱮ ᱚᱱᱟ ᱴᱟᱭᱤᱢ ᱨᱮ ᱡᱟᱦᱟᱸ ᱴᱨᱮᱱᱤᱝ ᱦᱩᱭᱩᱜ ᱠᱟᱱ ᱛᱟᱦᱮᱱ ᱱᱤᱛᱚᱝ ᱫᱚ ᱚᱱᱟ ᱠᱷᱚᱱᱟᱜ ᱦᱚᱸ ᱵᱟᱹᱲᱛᱤ ᱠᱤᱪᱷᱩᱴᱟᱜ ᱜᱤᱫᱽᱨᱟᱹ ᱩᱱᱠᱩ ᱚᱱᱟ ᱵᱟᱹᱲᱛᱤ ᱴᱨᱮᱱᱤᱝ ᱮᱢᱟ ᱠᱚ ᱦᱩᱭᱩᱜ ᱠᱟᱱᱟ ᱚᱱᱟ ᱦᱚᱛᱮᱛᱮ ᱢᱮᱱ ᱦᱩᱭᱩᱜ ᱠᱟᱱᱟ ᱴᱟᱭᱤᱢ ᱨᱮ ᱦᱮᱡ ᱞᱮᱱ ᱠᱷᱟᱱ ᱚᱱᱟ ᱠᱚ ᱴᱨᱮᱱᱤᱝ ᱠᱚᱨᱟᱣ ᱜᱟᱱᱚᱜᱼᱟ ᱦᱳᱭ ᱚᱱᱟ ᱱᱤᱛᱚᱝ ᱫᱚ ᱡᱟᱦᱟᱸ ᱠᱷᱮᱹᱞ ᱨᱮᱱᱟᱜ ᱥᱟᱡᱽ ᱥᱟᱨᱚᱧᱡᱟᱢ ᱴᱨᱮᱱᱤᱝ ᱨᱮᱱᱟᱜ ᱚᱱᱟ ᱠᱚᱫᱚ ᱵᱩᱴ ᱥᱟᱶᱛᱮ ᱥᱤᱝᱜᱟᱨᱰ ᱟᱝᱠᱞᱮᱹᱴ ᱱᱚᱶᱟ ᱠᱚ ᱡᱚᱛᱚ ᱜᱮ ᱟᱜᱩᱭ ᱦᱩᱭᱩᱜᱼᱟ ᱦᱳᱭ ᱱᱤᱭᱟᱹ ᱤᱠᱟᱹ ᱠᱟᱢ ᱤᱠᱟᱹ ᱠᱟᱢ ᱠᱟᱹᱱᱟᱹᱧ ᱱᱤᱭᱟᱹ ᱜᱮ ᱟᱨ ᱱᱤᱭᱟᱹ ᱱᱤᱭᱟᱹ ᱯᱚᱨᱮ ᱠᱷᱚᱱ ᱫᱚ ᱡᱮᱢᱚᱱ ᱟᱞᱚ ᱞᱮᱹᱴᱳᱜ ᱢᱟ ᱴᱟᱭᱤᱢ ᱨᱮ ᱥᱮᱴᱮᱨᱚᱜ ᱨᱮᱱᱟᱜ ᱮᱢ ᱪᱮᱥᱴᱟᱭᱟ ᱦᱮᱸ ᱢᱟ ᱱᱤᱭᱟᱹ ᱠᱷᱚᱱᱟ ᱡᱮᱢᱚᱱ ᱟᱞᱚᱢ ᱞᱮᱹᱴᱟ ᱛᱟᱲᱟ ᱛᱟᱹᱲᱤᱢ ᱦᱤᱡᱩᱜᱼᱟ